ᱤᱧᱟᱹᱜ ᱴᱚᱴᱷᱟ ᱨᱮ ᱡᱚᱛᱚ ᱠᱷᱚᱱ ᱱᱟᱯᱟᱭ ᱵᱟᱹᱲᱛᱤ ᱵᱟᱹᱲᱛᱤ ᱯᱷᱚᱥᱚᱞ ᱧᱟᱢᱚᱜ ᱨᱮᱱᱟᱜ ᱤᱧᱫᱚ ᱦᱩᱲᱩᱧ ᱪᱟᱥᱟ ᱟᱨ ᱦᱩᱲᱩ ᱫᱚ ᱢᱚᱬᱮ ᱯᱟᱹᱭᱞᱟᱹᱧ ᱪᱟᱥ ᱞᱮᱠᱷᱟᱱ ᱟᱹᱰᱤᱜᱟᱱ ᱤᱧ ᱟᱨᱡᱟᱣᱟ ᱟᱨ ᱡᱟᱦᱟᱸᱞᱮᱠᱟ ᱰᱷᱮᱨᱤᱧ ᱪᱟᱥᱟ ᱚᱱᱟ ᱠᱷᱚᱱ ᱵᱟᱹᱲᱛᱤ ᱵᱟᱨᱜᱩᱱᱟ ᱯᱮ ᱜᱩᱱᱟ ᱤᱧ ᱟᱨᱡᱟᱣ ᱫᱟᱲᱮᱭᱟᱜᱼᱟ ᱚᱱᱟᱛᱮ ᱤᱧᱟᱹᱜ ᱴᱚᱴᱷᱟᱨᱮ ᱡᱚᱛᱚ ᱠᱷᱚᱱ ᱫᱚ ᱦᱩᱲᱩᱞᱮ ᱪᱟᱥᱟ ᱨᱟᱦᱮᱲ ᱞᱮ ᱪᱟᱥᱟ ᱢᱩᱜᱽᱞᱮ ᱪᱟᱥᱟ ᱨᱟᱢᱲᱟᱞᱮ ᱪᱟᱥᱟ ᱟᱨᱦᱚᱸ ᱟᱹᱰᱤ ᱡᱟᱱᱦᱮ ᱠᱚ

ᱟᱹᱰᱤ ᱨᱚᱠᱚᱢ ᱥᱚᱵᱽᱡᱤ ᱠᱚᱦᱚᱸ ᱞᱮ ᱪᱟᱥᱟ ᱵᱷᱮᱰᱣᱟ ᱠᱚ ᱟᱹᱰᱤ ᱨᱚᱠᱚᱢ ᱥᱚᱵᱽᱡᱤᱜᱮ ᱵᱚᱱ ᱪᱟᱥᱟ ᱛᱳ ᱡᱚᱛᱚᱠᱷᱚᱱ ᱵᱟᱹᱲᱛᱤ ᱯᱷᱚᱥᱚᱞ ᱨᱮ ᱞᱟᱵᱷ ᱧᱟᱢᱚᱜ ᱫᱚ ᱦᱩᱲᱩ ᱪᱟᱥᱛᱮ ᱦᱩᱲᱩ ᱡᱩᱫᱤᱢ ᱪᱟᱥᱟ ᱞᱮᱠᱷᱟᱱ ᱤᱱᱟᱹ ᱠᱷᱟᱱ ᱢᱤᱫ ᱥᱮᱨᱢᱟᱢ ᱪᱟᱥ ᱞᱮᱠᱷᱟᱱ ᱟᱨᱦᱚᱸ ᱢᱤᱫ ᱥᱮᱨᱢᱟ ᱫᱷᱟᱹᱵᱤᱡᱮᱢ ᱡᱚᱢᱟ ᱛᱳ ᱚᱱᱟ ᱦᱤᱥᱟᱹᱵᱽᱛᱮ ᱡᱚᱛᱚ ᱠᱷᱚᱱ ᱵᱟᱹᱲᱛᱤ ᱵᱟᱹᱲᱛᱤ ᱫᱚ ᱦᱩᱲᱩ ᱪᱟᱥ ᱨᱮ ᱯᱷᱚᱥᱚᱞ ᱧᱟᱢᱚᱜᱼᱟ ᱟᱨ ᱡᱟᱦᱟᱸ ᱛᱤᱱᱟᱹᱜ ᱵᱚᱱ ᱡᱚᱢᱟ ᱟᱨ ᱵᱟᱫᱽᱼᱵᱟᱠᱤ ᱫᱚᱵᱚᱱ ᱟᱹᱠᱷᱨᱤᱧᱟ ᱛᱳ ᱚᱱᱠᱟᱜᱮ ᱱᱤᱭᱟᱹ ᱥᱩᱨ ᱨᱮᱱᱟᱜ ᱡᱟᱦᱟᱸ ᱟᱞᱮᱭᱟᱜ ᱴᱚᱴᱷᱟ ᱨᱮᱫᱚ ᱵᱟᱹᱲᱛᱤ ᱠᱷᱚᱱ ᱵᱟᱹᱲᱛᱤ ᱫᱚ ᱢᱳᱥᱩᱢᱤ ᱦᱩᱲᱩ ᱪᱟᱥ ᱜᱮ ᱢᱮᱱᱟᱜᱼᱟ ᱛᱳ ᱠᱤᱪᱷᱩᱜᱟᱱ ᱡᱟᱭᱜᱟ ᱨᱮᱫᱚ ᱵᱟᱨ ᱫᱷᱟᱣ ᱞᱮ ᱪᱟᱥᱟ ᱟᱨ ᱠᱤᱪᱷᱩ ᱜᱟᱱ ᱡᱟᱭᱜᱟ ᱨᱮᱫᱚ ᱢᱤᱫ ᱫᱷᱟᱣ ᱞᱮ ᱪᱟᱥᱟ ᱛᱳ ᱟᱞᱮᱭᱟᱜ ᱡᱚᱛᱚ ᱠᱷᱚᱱ ᱪᱟᱥ ᱫᱚ ᱥᱮ ᱡᱚᱛᱚᱠᱷᱚᱱ ᱱᱟᱯᱟᱭ ᱪᱟᱥ ᱫᱚ ᱦᱩᱲᱩ ᱪᱟᱥ ᱠᱟᱱ ᱛᱟᱞᱮᱭᱟ